ᱦᱮᱞᱳ ᱡᱚᱦᱟᱨ ᱡᱚᱦᱟᱨ ᱜᱚᱢᱠᱮ ᱯᱷᱟᱨᱱᱤᱪᱟᱨ ᱵᱮᱱᱟᱣ ᱵᱟᱲᱟᱭᱟᱵᱤᱱ ᱥᱮ ᱟᱹᱵᱤᱱ ᱢᱟᱹᱞᱤᱠ ᱠᱟᱱᱟᱵᱤᱱ ᱥᱮ ᱚᱱᱟ ᱨᱤᱱᱤᱡ ᱦᱳᱭ ᱟᱫᱚ ᱚᱱᱟ ᱠᱚᱨᱮᱱᱟᱜ ᱪᱮᱫ ᱞᱮᱠᱟ ᱪᱮᱫ ᱞᱮᱠᱟ ᱚᱱᱟ ᱠᱚ ᱤᱭᱟᱹ ᱠᱚ ᱚᱱᱟ ᱨᱮᱱᱟᱜ ᱫᱟᱢ ᱪᱮᱫ ᱞᱮᱠᱟ ᱚᱱᱟ ᱯᱟᱞᱚᱝ ᱢᱟᱞᱚᱝ ᱠᱚ ᱪᱮᱭᱟᱨ ᱠᱚ ᱚᱻ ᱚ ᱟᱪᱪᱷᱟ ᱚᱱᱟ ᱱᱚᱣᱟ ᱱᱚᱣᱟ ᱟᱵᱚ ᱡᱟᱦᱟᱸ ᱨᱮᱱᱟᱜ ᱢᱮᱲᱦᱮᱫ ᱠᱚᱨᱮᱱᱟᱜ ᱥᱮ ᱱᱚᱣᱟ ᱤᱭᱟᱹ ᱠᱚᱨᱮᱱᱟᱜ ᱪᱮᱭᱟᱨ ᱠᱚᱵᱤᱱ ᱵᱮᱱᱟᱣᱮᱫᱼᱟ ᱠᱟᱴᱷ ᱠᱚᱨᱮᱱᱟᱜ ᱜᱮ ᱠᱟᱴᱷ ᱨᱮᱱᱟᱜ ᱜᱮ ᱦᱳᱭ ᱟᱫᱚ ᱪᱮᱫ ᱞᱮᱠᱟ ᱚᱱᱟ ᱠᱚᱨᱮᱱᱟᱜ ᱤᱭᱟᱹ ᱫᱚ ᱦᱟᱸᱜ ᱢᱟᱱᱮ ᱡᱟᱦᱟᱸ ᱞᱮᱠᱟ ᱰᱤᱡᱟᱭᱤᱱ ᱚᱱᱩᱥᱟᱨ ᱛᱮ ᱥᱮ ᱢᱟᱨᱟᱝ ᱚᱱᱩᱥᱟᱨ ᱛᱮ ᱪᱮᱫ ᱞᱮᱠᱟᱭᱟᱢ ᱦᱟᱸᱜ ᱢᱮᱱ ᱫᱟᱢ ᱠᱟᱜ ᱟᱢ ᱚᱱᱠᱟ ᱫᱚ ᱚ ᱦᱚᱸ ᱢᱟᱱᱮ ᱚ ᱢᱟᱱᱮ ᱰᱤᱡᱟᱭᱤᱱ ᱚᱱᱠᱟ ᱢᱟᱱᱮ ᱵᱟᱦᱟ ᱤᱭᱟᱹ ᱠᱚ ᱡᱟᱦᱟᱱᱟᱜ ᱚᱱᱠᱟ ᱪᱮᱬᱮ ᱠᱚ ᱚᱱᱟᱠᱚ ᱤᱭᱟᱹ ᱠᱚ ᱡᱩᱫᱤ ᱯᱟᱞᱚᱝ ᱨᱮ ᱚᱱᱠᱟᱧ ᱡᱩᱫᱤ ᱵᱮᱱᱟᱣ ᱦᱚᱪᱚᱭ ᱠᱷᱟᱱ ᱚᱱᱟ ᱫᱚ ᱪᱮᱫ ᱞᱮᱠᱟ ᱦᱟᱛᱟᱣᱟ ᱦᱟᱸᱜ ᱚᱱᱟ ᱠᱚᱫᱚ ᱦᱚᱸ ᱦᱚᱸ ᱦᱚᱸ ᱚᱱᱟ ᱜᱮᱞᱤᱧ ᱩᱭᱦᱟᱹᱨᱮᱫ ᱛᱟᱦᱮᱱᱟ ᱯᱟᱞᱚᱝ ᱦᱩᱱᱟᱹᱝ ᱵᱟᱨᱭᱟᱞᱤᱧ ᱦᱟᱛᱟᱣ ᱠᱮᱭᱟ ᱦᱩᱱᱟᱹᱝ ᱚᱱᱠᱟ ᱰᱤᱡᱟᱭᱤᱱ ᱧᱚᱜᱟᱜ ᱢᱮᱱᱟᱜ ᱠᱷᱟᱱ ᱫᱚ ᱦᱚᱸ ᱦᱳᱭ ᱦᱳᱭ ᱟᱪᱪᱷᱟ ᱴᱷᱤᱠ ᱜᱮᱭᱟ ᱠᱚᱞ ᱵᱤᱱᱟᱞᱤᱧ ᱦᱟᱸᱜ ᱦᱚᱸ ᱦᱚᱸ ᱴᱷᱤᱠ ᱴᱷᱤᱠ